ᱤᱧ ᱫᱚ ᱟᱹᱰᱤ ᱟᱸᱴ ᱜᱮ ᱨᱳᱞ ᱡᱚᱢ ᱤᱧ ᱠᱩᱥᱤᱭᱟᱜ ᱜᱮᱭᱟ ᱟᱞᱮ ᱵᱟᱡᱟᱨ ᱨᱮ ᱢᱮᱫᱴᱮᱱ ᱨᱮᱥᱴᱩᱨᱮᱱᱴ ᱢᱮᱱᱟᱜ ᱜᱮᱭᱟ ᱨᱮᱥᱴᱩᱨᱮᱸᱴ ᱨᱮᱭᱟᱜ ᱧᱩᱛᱩᱢ ᱫᱚ ᱦᱩᱭᱩᱜ ᱠᱟᱱᱟ ᱜᱤᱛᱟᱧᱡᱚᱞᱤ ᱨᱮᱥᱴᱩᱨᱮᱱᱴ ᱫᱤᱭᱮ ᱚᱸᱰᱮ ᱟᱹᱰᱤ ᱢᱚᱸᱡᱽ ᱜᱮ ᱨᱳᱞ ᱮ ᱵᱮᱱᱟᱣ ᱜᱮᱭᱟ ᱵᱤᱞᱤ ᱫᱤᱭᱮ ᱜᱟᱡᱚᱨ ᱮ ᱞᱟᱜᱟᱣᱟᱜᱼᱟ ᱥᱚᱸᱥ ᱯᱮᱸᱭᱟᱡᱽ ᱛᱟᱦᱮᱸᱱᱟ ᱥᱚᱥᱟ ᱛᱟᱦᱮᱸᱱᱟ ᱫᱤᱭᱮ ᱟᱹᱰᱤ ᱢᱚᱸᱡᱽ ᱥᱤᱵᱤᱞ ᱜᱮᱭᱟ ᱨᱳᱞ